ᱯᱟᱸᱪᱚᱹᱭ ᱡᱩᱱ ᱫᱩ ᱦᱟᱡᱟᱨ ᱫᱚᱥ ᱵᱟᱨᱚᱭ ᱯᱷᱮᱵᱽᱨᱩᱣᱟᱨᱤ ᱫᱩ ᱦᱟᱡᱟᱨ ᱫᱩᱭ ᱫᱚᱥᱮᱭ ᱟᱜᱚᱥᱴ ᱫᱩ ᱦᱟᱡᱟᱨ ᱪᱷᱚᱭ ᱠᱩᱲᱤ ᱡᱩᱞᱟᱭ ᱫᱩ ᱦᱟᱡᱟᱨ ᱟᱴᱷᱮᱨᱚ ᱯᱚᱸᱪᱤᱥᱮ ᱥᱮᱯᱴᱮᱢᱵᱚᱨ ᱫᱩ ᱦᱟᱡᱟᱨ ᱵᱟᱨᱚ